ᱨᱟᱱᱫᱚ ᱟᱞᱮ ᱥᱩᱨ ᱨᱮ ᱥᱚᱨᱠᱟᱨᱤ ᱟᱨ ᱡᱟᱦᱟᱱᱟᱜ ᱠᱚ ᱢᱮᱱᱟᱜᱼᱟ ᱚᱱᱟ ᱠᱚᱨᱮ ᱜᱮ ᱨᱩᱣᱟᱹᱼᱦᱟᱹᱥᱩ ᱞᱮᱱᱠᱷᱟᱱᱞᱮ ᱪᱟᱞᱟᱜᱼᱟ ᱟᱨ ᱥᱮᱫᱟᱭ ᱫᱚ ᱦᱟᱯᱲᱟᱢ ᱠᱚᱫᱚ ᱵᱩᱨᱩ ᱥᱩᱨ ᱦᱚᱲ ᱠᱟᱱᱟ ᱪᱮᱞᱮ ᱵᱤᱨᱼᱵᱩᱨᱩ ᱥᱩᱨ ᱦᱚᱲ ᱩᱱᱠᱩ ᱫᱚ ᱨᱮᱦᱮᱫᱼᱥᱮᱸᱫᱮᱛ ᱥᱟᱠᱟᱢ ᱠᱚ ᱟᱹᱜᱩ ᱠᱟᱛᱮᱫ ᱜᱮᱠᱚ ᱨᱟᱱᱼᱢᱩᱨᱜᱟᱹᱱ ᱞᱮᱱᱟ ᱟᱨ ᱱᱤᱛᱚᱜ ᱫᱚ ᱡᱩᱜᱽ ᱢᱟ ᱵᱚᱫᱚᱞ ᱤᱫᱤ ᱟᱠᱟᱱ ᱜᱮᱭᱟ ᱟᱨ ᱵᱩᱨᱩ ᱦᱟᱨᱟ ᱨᱮᱦᱚᱸ ᱚᱱᱠᱟᱱ ᱨᱟᱱᱼᱢᱩᱨᱜᱟᱹᱱ ᱵᱟᱝ ᱧᱟᱢᱚᱜ ᱠᱟᱱᱛᱮ ᱱᱚᱣᱟ ᱥᱚᱨᱠᱟᱨᱤ ᱠᱚᱨᱮ ᱠᱚᱛᱮ ᱦᱚᱸ ᱨᱟᱱᱞᱮ ᱟᱹᱜᱩᱭᱮᱫᱼᱟ ᱟᱨ ᱠᱚᱨᱮ ᱡᱩᱫᱤᱞᱮ ᱫᱮᱠᱷᱟᱣᱟ ᱟᱨ ᱵᱟᱝᱢᱟ ᱚᱱᱮ ᱵᱮᱼᱥᱚᱨᱠᱟᱨᱤ ᱨᱮ ᱰᱟᱠᱛᱚᱨ ᱠᱷᱟᱱᱟ ᱠᱚᱞᱮ ᱪᱟᱞᱟᱜᱼᱟ ᱮᱱᱠᱷᱟᱱ ᱚᱸᱰᱮ ᱫᱚ ᱯᱩᱭᱥᱟᱹ ᱫᱚ ᱠᱷᱚᱨᱪᱟ ᱠᱷᱚᱨᱪᱟᱜ ᱠᱟᱱ ᱜᱮᱭᱟ ᱚᱱᱟ ᱫᱚ ᱥᱚᱨᱠᱟᱨᱤ ᱰᱟᱠᱛᱚᱨ ᱠᱷᱟᱱᱟ ᱟᱨ ᱵᱟᱝᱢᱟ ᱥᱚᱨᱠᱟᱨᱤ ᱥᱚᱨᱠᱟᱨ ᱰᱟᱠᱛᱚᱨ ᱠᱷᱟᱱᱟ ᱥᱮᱱ ᱞᱮᱱᱠᱷᱟᱱ ᱚᱸᱰᱮ ᱫᱚ ᱯᱩᱭᱥᱟᱹ ᱠᱚᱫᱚ ᱵᱟᱝ ᱞᱟᱜᱟᱜᱼᱟ ᱞᱟᱜᱟᱣ ᱠᱚᱫᱚ ᱵᱟᱝ ᱞᱟᱜᱟᱜ ᱠᱟᱱᱟ ᱟᱫᱚ ᱚᱱᱮ ᱚᱱᱠᱟᱜᱮ ᱠᱤᱪᱷᱩ ᱫᱚ ᱨᱮᱸᱦᱮᱫᱼᱥᱮᱸᱫᱮᱛ ᱦᱚᱸ ᱛᱮᱦᱚᱸ ᱞᱮ ᱨᱟᱱᱚᱜ ᱠᱟᱱᱟ ᱟᱨ ᱚᱱᱠᱟ ᱜᱮ ᱨᱮ ᱥᱮᱱ ᱠᱟᱛᱮᱫ ᱚᱸᱰᱮ ᱠᱷᱚᱱ ᱦᱚᱸ ᱨᱟᱱ ᱠᱚᱞᱮ ᱟᱹᱜᱩ ᱵᱟᱲᱟᱭᱮᱫᱼᱟ ᱤᱱᱟᱹ ᱠᱚᱛᱮ ᱜᱮᱞᱮ ᱱᱟᱯᱟᱭ ᱵᱟᱲᱟᱜ ᱠᱟᱱᱟ ᱟᱨ ᱡᱩᱫᱤ ᱵᱤᱥᱛᱤ ᱩᱛᱟᱹᱨᱚᱜ ᱠᱟᱱ ᱜᱮᱭᱟ ᱮᱱᱠᱷᱟᱱ ᱢᱟ ᱯᱩᱭᱥᱟᱹ ᱯᱚᱛᱨᱚ ᱠᱚᱦᱚᱸ ᱠᱤᱪᱷᱩ ᱠᱷᱚᱨᱪᱟᱜ ᱜᱮᱭᱟ ᱯᱩᱭᱥᱟᱹ ᱢᱟ ᱤᱱᱟᱹᱜ ᱢᱟ ᱠᱷᱚᱨᱪᱟᱜ ᱜᱮᱭᱟ ᱟᱫᱚ ᱚᱱᱠᱟ ᱫᱚᱞᱮ ᱠᱷᱚᱨᱪᱟ ᱵᱟᱲᱟᱭᱮᱫ ᱜᱮᱭᱟ ᱯᱩᱭᱥᱟᱹ ᱠᱚᱫᱚ ᱵᱟᱝ ᱫᱚ ᱵᱟᱝᱟ